ᱥᱩᱭᱮᱴᱟᱨ ᱫᱚ ᱟᱵᱚ ᱢᱟᱱᱣᱟ ᱡᱤᱭᱚᱱ ᱨᱮ ᱥᱟᱱᱟᱢ ᱜᱮᱵᱚᱱ ᱵᱮᱵᱚᱦᱟᱨ ᱫᱚ ᱮᱠᱟᱞᱜᱮ ᱡᱟᱲᱩᱨ ᱢᱮᱱᱟᱜ ᱠᱟᱫᱟ ᱥᱮ ᱞᱟᱹᱠᱛᱤ ᱢᱮᱱᱟᱜ ᱟᱠᱟᱫ ᱛᱟᱵᱚᱱᱟ ᱥᱩᱭᱮᱴᱟᱨ ᱫᱚ ᱵᱤᱥᱮᱥ ᱠᱟᱭᱛᱮ ᱟᱵᱚ ᱨᱟᱵᱟᱝᱫᱤᱱ ᱵᱚᱱ ᱵᱮᱵᱚᱦᱟᱨ ᱜᱮᱭᱟ ᱡᱚᱠᱷᱚᱱ ᱨᱟᱵᱟᱝᱟ ᱛᱚᱠᱷᱚᱱ ᱥᱩᱭᱮᱴᱟᱨ ᱵᱚᱱ ᱵᱮᱵᱚᱨ ᱜᱮᱭᱟ ᱥᱩᱭᱮᱴᱟᱨ ᱵᱮᱵᱚᱦᱟᱨ ᱠᱷᱟᱹᱛᱤᱨ ᱛᱮ ᱨᱟᱵᱟᱝᱫᱤᱱ ᱨᱮᱱᱟᱜ ᱢᱤᱫᱴᱮᱱ ᱱᱟᱯᱟᱭ ᱱᱟᱠᱷᱟ ᱥᱮ ᱱᱟᱯᱟᱭ ᱫᱤᱠ ᱫᱚ ᱦᱩᱭᱩᱜ ᱠᱟᱱᱟ ᱥᱩᱭᱮᱴᱟᱨ ᱦᱚᱨᱚᱜ ᱞᱮᱱᱠᱷᱟᱱ ᱨᱟᱵᱟᱝᱫᱤᱱ ᱫᱚ ᱟᱨ ᱡᱟᱦᱟᱸ ᱨᱮᱭᱟᱲ ᱵᱩᱡᱷᱟᱹᱜᱼᱟ ᱚᱱᱟ ᱨᱮᱭᱟᱲ ᱫᱚ ᱥᱩᱭᱮᱴᱟᱨ ᱦᱚᱨᱚᱜ ᱞᱮᱱᱠᱷᱟᱱ ᱵᱟᱝ ᱵᱩᱡᱷᱟᱹᱜᱼᱟ ᱟᱨ ᱡᱩᱫᱤ ᱥᱩᱭᱮᱴᱟᱨ ᱡᱩᱫᱤ ᱵᱟᱵᱚᱱ ᱦᱚᱨᱚᱜᱽ ᱠᱷᱟᱡ ᱛᱤᱱᱟᱹᱜ ᱦᱚᱲᱢᱚᱨᱮ ᱟᱭᱢᱟ ᱞᱮᱠᱟᱱ ᱨᱳᱜᱽ ᱟᱡᱟᱨ ᱠᱚᱦᱚᱸ ᱡᱚᱴᱟᱣ ᱫᱟᱲᱮᱭᱟᱵᱚᱱᱟ ᱨᱮᱭᱟᱲ ᱞᱟᱜᱟᱣ ᱞᱮᱱᱠᱷᱟᱡ ᱦᱚᱲᱢᱚᱨᱮ ᱡᱟᱦᱟᱠᱚ ᱨᱳᱜᱽ ᱡᱚᱴᱟᱜ ᱫᱚ ᱥᱮ ᱡᱮᱞᱮᱠᱟ ᱨᱩᱣᱟᱹ ᱢᱟᱫᱟ ᱵᱚᱦᱚᱜ ᱦᱟᱥᱩ ᱟᱨᱦᱚᱸ ᱮᱢᱟᱱ ᱛᱮᱢᱟᱱ ᱱᱚᱝᱠᱟᱱ ᱨᱳᱜᱽ ᱟᱡᱟᱨ ᱠᱚ ᱦᱩᱭᱩᱜ ᱛᱟᱵᱚᱱᱟ ᱟᱨ ᱥᱩᱭᱮᱴᱟᱨ ᱡᱩᱫᱤᱵᱚᱱ ᱦᱚᱨᱚᱜ ᱞᱮᱱᱠᱷᱟᱱ ᱫᱚ ᱚᱱᱟ ᱟᱡᱟᱨ ᱠᱷᱚᱱᱟᱜ ᱦᱚᱸ ᱱᱤᱨᱟᱹᱭᱵᱚᱱ ᱧᱟᱢᱟ ᱥᱮ ᱨᱤᱦᱟᱹᱭᱵᱚᱱ ᱧᱟᱢᱟ ᱟᱨ ᱟᱨ ᱥᱩᱭᱮᱴᱟᱨ ᱥᱩᱭᱮᱴᱟᱨ ᱦᱚᱨᱚᱜᱟ ᱠᱟᱛᱮ ᱦᱚᱸ ᱧᱮᱞᱢᱮ ᱟᱹᱰᱤᱫᱤᱱ ᱚᱸᱡᱨᱟ ᱫᱷᱩᱲᱤ ᱠᱚ ᱵᱟᱝ ᱵᱟᱹᱭᱥᱟᱹᱜᱼᱟ ᱟᱨ ᱡᱟᱦᱟᱸ ᱚᱴᱟᱝᱚᱜᱼᱟ ᱫᱷᱲᱤ ᱠᱚ ᱵᱟᱝ ᱵᱟ ᱦᱚᱲᱢᱚᱨᱮ ᱵᱟᱝ ᱞᱟᱜᱟᱜᱼᱟ ᱫᱷᱩᱲᱤ ᱠᱚ ᱡᱩᱫᱤ ᱵᱟᱝ ᱦᱚᱲᱢᱚ ᱨᱮ ᱵᱟᱝ ᱞᱟᱜᱟᱜᱼᱟ ᱛᱟ ᱦᱚᱲᱢᱚ ᱨᱮᱱᱟᱜ ᱪᱟᱢᱲᱟ ᱥᱮ ᱦᱟᱨᱛᱟ ᱪᱮᱛᱟᱱ ᱦᱟᱨᱛᱟ ᱚᱱᱟ ᱠᱚᱦᱚᱸ ᱱᱟᱯᱟᱭ ᱥᱟᱺᱦᱤᱡ ᱛᱟᱦᱮᱱ ᱛᱵᱚᱱᱟ ᱚᱱᱟ ᱢᱟᱱᱣᱟ ᱡᱤᱭᱚᱱ ᱨᱮ ᱦᱚᱲᱢᱚ ᱱᱟᱯᱟᱭ ᱫᱚᱦᱚ ᱞᱟᱹᱜᱤᱫ ᱥᱮ ᱴᱷᱤᱠ ᱫᱚᱦᱚᱭ ᱞᱟᱹᱜᱤᱫ ᱱᱚᱣᱟ ᱥᱩᱭᱮᱴᱟᱨ ᱨᱮᱱᱟᱜ ᱮᱱᱮᱢ ᱫᱚ ᱟᱹᱰᱤᱜᱮ ᱢᱮᱱᱟᱜ ᱠᱟᱫ ᱛᱟᱵᱚᱱᱟ ᱚᱱᱟᱛᱮ ᱥᱟᱱᱟᱢ ᱠᱚᱜᱮᱵᱚᱱ ᱵᱮᱵᱚᱦᱟᱨ ᱜᱮᱭᱟ ᱥᱩᱭᱮᱴᱟᱨ ᱫᱚ